ᱤᱧ ᱡᱟᱦᱟᱸ ᱫᱷᱚᱨᱚᱢᱤᱧ ᱢᱟᱱᱟᱣᱟ ᱚᱱᱟ ᱫᱚ ᱥᱟᱹᱨᱤ ᱫᱷᱚᱨᱚᱢ ᱠᱟᱱᱟ ᱱᱤᱭᱟᱹ ᱫᱷᱚᱨᱚᱢ ᱥᱟᱣ ᱡᱚᱯᱲᱟᱣ ᱞᱟᱹᱜᱤᱫ ᱚᱱᱟ ᱨᱮᱱᱟᱜ ᱱᱟᱜᱟᱢ ᱢᱮᱱᱟᱜᱼᱟ ᱡᱮᱞᱮᱠᱟ ᱱᱤᱭᱟᱹ ᱫᱷᱚᱨᱚᱢ ᱠᱳᱰ ᱧᱟᱢᱚᱜ ᱞᱟᱹᱜᱤᱫ ᱞᱟᱦᱟ ᱠᱷᱚᱱ ᱥᱮ ᱛᱮᱦᱤᱧ ᱜᱟᱯᱟ ᱦᱚᱸ ᱥᱮ ᱵᱷᱚᱵᱤᱥᱚᱛᱨᱮ ᱞᱟᱹᱲᱦᱟᱹᱭ ᱪᱟᱞᱟᱜ ᱠᱟᱱᱟ ᱥᱚᱨᱠᱟᱨ ᱴᱷᱮᱱ ᱡᱟᱛᱮᱜ ᱱᱤᱭᱟᱹ ᱫᱷᱚᱨᱚᱢ ᱠᱳᱰ ᱧᱟᱢᱚᱜ ᱱᱤᱭᱟᱹ ᱫᱷᱚᱨᱚᱢ ᱠᱳᱰ ᱞᱟᱹᱜᱤᱫ ᱟᱭᱢᱟ ᱢᱟᱹᱱᱢᱤ ᱟᱵᱚᱣᱟᱜ ᱡᱤᱣᱤ ᱠᱚ ᱟᱞᱟᱭ ᱟᱠᱟᱫᱟ ᱱᱤᱭᱟ ᱫᱷᱚᱨᱚᱢᱠᱳᱰ ᱵᱟᱝ ᱧᱟᱢ ᱞᱮᱠᱷᱟᱱ ᱟᱵᱚ ᱥᱟᱶᱛᱟ ᱥᱚᱢᱟᱡ ᱨᱮᱱᱟᱜ ᱡᱟᱦᱟᱸ ᱞᱟᱭᱼᱞᱟᱠᱪᱟᱨ ᱢᱮᱱᱟᱜᱼᱟ ᱚᱱᱟ ᱠᱚ ᱦᱚᱭᱛᱳ ᱦᱤᱡᱩᱜ ᱠᱟᱱ ᱫᱤᱱᱨᱮ ᱞᱚᱴᱚᱢᱚᱜᱼᱟ ᱥᱮ ᱪᱟᱵᱟ ᱩᱛᱟᱹᱨᱚᱜᱼᱟ ᱱᱚᱣᱟ ᱠᱚ ᱵᱟᱧᱪᱟᱣ ᱫᱚᱦᱚ ᱞᱟᱹᱜᱤᱫ ᱥᱟᱹᱨᱤ ᱫᱷᱚᱨᱚᱢ ᱫᱚ ᱟᱹᱰᱤᱜᱮᱟᱹᱰᱤᱜᱮ ᱡᱟᱹᱨᱩᱲᱟ